ᱱᱚᱶᱟ ᱡᱤᱱᱤᱥ ᱠᱚ ᱡᱩᱛ ᱠᱟᱛᱮᱫ ᱦᱟᱴᱨᱮ ᱤᱧᱫᱚ ᱟᱹᱰᱤ ᱟᱸᱴᱜᱤᱧ ᱞᱟᱵᱷ ᱮᱫᱟ ᱱᱚᱶᱟ ᱛᱮᱜᱮ ᱡᱩᱛ ᱠᱟᱛᱮᱫ ᱤᱧᱟᱹᱜ ᱥᱚᱝᱥᱟᱨ ᱤᱧ ᱪᱟᱞᱟᱣ ᱮᱫᱟ ᱛᱟᱨᱯᱚᱨᱮ ᱵᱟᱨᱭᱟ ᱜᱤᱫᱽᱨᱟᱹᱧ ᱯᱟᱲᱦᱟᱣ ᱦᱚᱪᱚᱭᱮᱫ ᱠᱤᱱᱟ ᱵᱤᱵᱷᱤᱱᱱᱚ ᱨᱚᱠᱚᱢ ᱠᱷᱚᱨᱪᱟ ᱚᱱᱟ ᱠᱷᱚᱱᱜᱤᱧ ᱪᱟᱞᱟᱣ ᱮᱫᱟ ᱤᱧ ᱫᱚ ᱟᱨ ᱵᱟᱦᱨᱮ ᱠᱟᱹᱢᱤ ᱫᱚ ᱵᱟᱹᱧ ᱪᱟᱞᱟᱜᱼᱟ ᱚᱱᱟ ᱱᱤᱭᱮ ᱜᱤᱧ ᱛᱟᱦᱮᱸ ᱱᱚᱜᱼᱟ ᱠᱤᱪᱷᱩ ᱫᱤᱱ ᱞᱟᱦᱟ ᱫᱩᱧ ᱫᱩᱲᱩᱵᱚᱜ ᱠᱟᱱ ᱛᱟᱦᱮᱱᱟ ᱥᱚᱱᱤ ᱨᱤᱵᱤᱵᱟᱨ ᱦᱟᱴ ᱧᱮᱞ ᱫᱟᱹᱧ ᱚᱸᱰᱮ ᱮᱠᱴᱩ ᱤᱱᱠᱟᱢ ᱥᱮᱨᱚᱠᱚᱢ ᱵᱟᱡᱟᱨ ᱵᱟᱝ ᱦᱳᱭᱳᱜ ᱠᱟᱱᱟ ᱛᱟᱨᱯᱚᱨ ᱛᱷᱮᱠᱮᱧ ᱧᱮᱞ ᱮᱫᱟ ᱛᱟᱦᱚᱞᱮ ᱯᱨᱚᱛᱮᱠ ᱫᱤᱱᱤᱧ ᱫᱩᱲᱩᱵ ᱞᱮᱱᱠᱷᱟᱱ ᱛᱟᱦᱚᱞᱮ ᱤᱧᱟᱹᱜ ᱤᱱᱠᱟᱢ ᱦᱚᱸ ᱫᱷᱮᱨᱚᱜᱼᱟ ᱚᱱᱟᱛᱮ ᱟᱫᱚ ᱯᱨᱚᱛᱮᱠ ᱫᱤᱱᱜᱤᱧ ᱫᱩᱲᱩᱵᱚᱜᱼᱟ ᱟᱫᱚ ᱯᱨᱚᱛᱮᱠ ᱫᱤᱱ ᱫᱩᱲᱩᱵ ᱠᱟᱛᱮᱧ ᱧᱮᱞ ᱮᱫᱟ ᱤᱧᱟᱹᱜ ᱤᱱᱠᱟᱢ ᱵᱷᱟᱜᱮ ᱜᱮ ᱛᱮᱹᱜᱳᱜ ᱠᱟᱱᱟ ᱢᱟᱥᱮ ᱨᱮ ᱯᱨᱟᱭ ᱫᱚᱥ ᱦᱟᱡᱟᱨ ᱴᱟᱠᱟᱭ ᱛᱤᱭᱳᱮᱜ ᱛᱤᱧᱟ